ᱥᱮᱨᱣᱟ ᱨᱮᱭᱟᱜ ᱠᱟᱛᱷᱟ ᱠᱚ ᱠᱚᱞᱚᱢ ᱠᱷᱚᱱ ᱞᱮᱯᱴᱚᱯ ᱨᱮ ᱥᱮ ᱢᱳᱵᱟᱭᱤᱞ ᱨᱮ ᱚᱞ ᱤᱧ ᱠᱩᱥᱤᱭᱟᱜᱼᱟ ᱪᱮᱫᱟᱜ ᱥᱮ ᱞᱮᱯᱴᱚᱯ ᱥᱮ ᱢᱳᱵᱟᱭᱤᱞ ᱨᱮᱫᱚ ᱴᱟᱭᱤᱯ ᱦᱩᱭᱩᱜᱼᱟ ᱟᱨ ᱚᱱᱟ ᱴᱟᱭᱤᱯ ᱦᱟᱛ ᱨᱮᱭᱟᱜ ᱥᱯᱤᱰ ᱠᱚᱨᱟᱣ ᱵᱟᱠᱷᱨᱟ ᱛᱮᱦᱚᱸ ᱟᱹᱰᱤ ᱠᱟᱹᱢᱤ ᱮᱢᱼᱟ ᱟᱨ ᱚᱱᱟ ᱵᱟᱠᱷᱨᱟ ᱛᱮᱜᱮ ᱤᱧ ᱞᱮᱯᱴᱚᱯ ᱥᱮ ᱢᱳᱵᱟᱭᱤᱞ ᱨᱮ ᱴᱟᱭᱤᱯ ᱤᱧ ᱠᱩᱥᱤᱭᱟᱜᱼᱟ ᱥᱮ ᱚᱞ ᱤᱧ ᱠᱩᱥᱤᱭᱟᱜᱼᱟ ᱟᱨ ᱥᱮᱫᱟᱭ ᱫᱚ ᱦᱳᱭ ᱛᱚ ᱠᱟᱜᱚᱡᱽ ᱠᱚᱞᱚᱢ ᱛᱮ ᱚᱞ ᱦᱩᱭᱩᱜ ᱠᱟᱱ ᱛᱟᱦᱮᱱᱚᱜᱼᱟ ᱟᱨ ᱠᱟᱜᱚᱡᱽ ᱠᱚᱞᱚᱢ ᱫᱚᱦᱚ ᱡᱟᱦᱟᱸ ᱚᱞ ᱡᱤᱱᱤᱥ ᱚᱱᱟ ᱫᱚᱦᱚᱜ ᱠᱟᱱ ᱛᱟᱦᱮᱱᱚᱜ ᱠᱷᱟᱱ ᱨᱮᱦᱚᱸ ᱛᱤᱧ ᱡᱚᱠᱷᱚᱱ ᱪᱚ ᱦᱳᱭᱛᱳ ᱚᱱᱟ ᱜᱤᱰᱤ ᱮᱢᱟᱱ ᱦᱚᱸ ᱦᱩᱭᱩᱜ ᱠᱟᱱ ᱛᱟᱦᱮᱱᱚᱜᱼᱟ ᱥᱮ ᱜᱤᱰᱤ ᱮᱢᱟᱱ ᱠᱟᱱᱟ ᱟᱨ ᱥᱮ ᱚᱲᱮᱡ ᱮᱢᱟᱱ ᱮᱱᱟ ᱡᱟᱨ ᱡᱚᱱᱱᱚ ᱦᱚᱭᱛᱳ ᱚᱱᱟ ᱱᱮᱛᱟᱨ ᱵᱟᱝ ᱧᱟᱢᱚᱜᱼᱟ ᱟᱨ ᱢᱳᱵᱟᱭᱤᱞ ᱥᱮ ᱞᱮᱯᱴᱚᱯ ᱨᱮᱫᱚ ᱚᱱᱟ ᱯᱤ ᱰᱤ ᱮᱯᱷ ᱟᱠᱟᱨ ᱛᱮᱦᱚᱸ ᱫᱚᱦᱚ ᱟᱹᱰᱤ ᱥᱩᱨᱚᱠᱠᱷᱤᱛ ᱢᱚᱱᱮᱜ ᱠᱟᱱᱟ ᱟᱨ ᱡᱟᱨ ᱡᱚᱱᱱᱚ ᱦᱚᱭᱛᱳ ᱚᱱᱟ ᱵᱟᱠᱷᱨᱟ ᱛᱮ ᱞᱮᱯᱴᱚᱯ ᱥᱮ ᱢᱳᱵᱟᱭᱤᱞ ᱨᱮ ᱚᱞ ᱤᱧ ᱦᱚᱸ ᱚᱱᱟᱛᱮ ᱟᱹᱰᱤᱧ ᱠᱩᱥᱤᱭᱟᱜᱼᱟ ᱠᱟᱨᱚᱱ ᱯᱤ ᱰᱤ ᱮᱯᱷ ᱞᱮᱠᱟᱛᱤᱧ ᱫᱚᱦᱚ ᱠᱟᱜ ᱜᱮ ᱟᱨ ᱚᱱᱟ ᱡᱤᱢᱮᱞ ᱮᱠᱟᱣᱩᱱᱴ ᱨᱮ ᱚᱱᱟᱧ ᱫᱚᱦᱚ ᱠᱟᱜ ᱠᱷᱟᱱ ᱚᱱᱟ ᱥᱮᱵᱷ ᱨᱮ ᱛᱟᱦᱮᱱᱟ